ᱫᱤᱱᱟᱹᱢ ᱦᱤᱞᱳᱜ ᱜᱟᱯᱟᱞ ᱢᱟᱨᱟᱣ ᱨᱮ ᱵᱮᱵᱚᱦᱟᱨ ᱦᱩᱭᱩᱜᱼᱟ ᱥᱟᱱᱛᱟᱞᱤ ᱯᱟᱹᱨᱥᱤ ᱛᱮ ᱠᱤᱪᱷᱩ ᱥᱟᱫᱷᱟᱨᱚᱱ ᱟᱹᱭᱟᱹᱛ ᱫᱚ ᱦᱩᱭᱩᱜ ᱠᱟᱱᱟ ᱤᱧ ᱤᱥᱠᱩᱞᱤᱧ ᱪᱟᱞᱟᱜᱼᱟ ᱤᱧ ᱵᱟᱡᱟᱨᱤᱧ ᱪᱟᱞᱟᱜᱼᱟ ᱤᱧ ᱜᱤᱫᱽᱨᱟᱹᱧ ᱯᱟᱲᱦᱟᱣ ᱠᱚᱣᱟ ᱟᱨ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱷᱟᱹᱱᱴᱤ ᱠᱚᱠᱚᱨ ᱱᱤᱭᱟᱹ ᱨᱮᱱᱟᱜ ᱢᱟᱱᱮ ᱫᱚ ᱥᱤᱢ ᱛᱩᱭᱩ ᱫᱮᱨᱮᱧ ᱱᱤᱭᱟᱹ ᱨᱮᱱᱟᱜ ᱢᱟᱱᱮ ᱫᱚ ᱦᱩᱭᱩᱜ ᱠᱟᱱᱟ ᱢᱟᱹᱨᱤᱪ ᱨᱚᱴᱮ ᱢᱟᱲᱚᱢ ᱱᱤᱭᱟᱹᱨᱮᱱᱟᱜ ᱢᱟᱱᱮ ᱫᱚ ᱦᱩᱭᱩᱜ ᱠᱟᱱᱟ ᱫᱟᱜ ᱡᱚᱲᱟ ᱞᱟᱹᱣᱠᱟᱹ ᱱᱤᱭᱟᱹ ᱨᱮᱱᱟᱜ ᱢᱟᱱᱮ ᱫᱚ ᱦᱩᱭᱩᱜ ᱠᱟᱱᱟ ᱵᱩᱞᱩᱝ ᱢᱟᱹᱨᱤᱪ